ᱥᱮᱪᱮᱫ ᱦᱚᱸ ᱡᱩᱫᱤ ᱥᱮᱪᱮᱫ ᱞᱮᱱᱠᱷᱟᱱ ᱩᱱᱤᱜᱮ ᱫᱤᱥᱚᱢ ᱫᱚᱭ ᱵᱟᱧᱪᱟᱣᱟ ᱟᱨ ᱩᱱᱤ ᱟᱡ ᱮ ᱥᱮᱪᱮᱫ ᱟᱠᱟᱱ ᱚᱱᱟ ᱠᱚᱜᱮ ᱡᱟᱦᱟᱸ ᱟᱵᱚ ᱨᱟᱭᱼᱨᱤᱛ ᱟᱹᱨᱤᱪᱟᱹᱞᱤ ᱢᱮᱱᱟᱜᱼᱟ ᱥᱟᱱᱟᱢ ᱞᱮᱠᱟᱱᱟᱜ ᱠᱚ ᱢᱟᱱᱟᱣ ᱵᱟᱛᱟᱣ ᱟᱨ ᱡᱟᱦᱟᱸᱜᱮ ᱵᱟᱝ ᱥᱮᱪᱮᱫ ᱟᱠᱟᱱ ᱟᱹᱛᱩ ᱨᱮᱱ ᱦᱚᱲ ᱠᱚ ᱢᱮᱱᱟᱜ ᱠᱚᱣᱟ ᱥᱮ ᱦᱩᱰᱤᱧ ᱠᱚ ᱢᱟᱨᱟᱝ ᱠᱚ ᱠᱩᱲᱤ ᱜᱤᱫᱽᱨᱟᱹ ᱠᱚᱲᱟ ᱜᱤᱫᱽᱨᱟᱹ ᱡᱟᱦᱟᱸᱭ ᱜᱮ ᱢᱮᱱᱟᱜ ᱠᱚ ᱥᱟᱱᱟᱢ ᱠᱚ ᱡᱩᱫᱤ ᱟᱡ ᱚᱱᱟ ᱥᱮᱪᱮᱫ ᱮ ᱥᱮᱪᱮᱫ ᱟᱠᱚᱣᱟ ᱮᱱᱠᱷᱟᱱ ᱫᱚ ᱩᱱᱠᱩ ᱦᱚᱸᱠᱚ ᱥᱮᱪᱮᱫ ᱥᱮᱪᱮᱫᱚᱜᱼᱟ ᱡᱟᱦᱟᱸ ᱞᱮᱠᱟ ᱚᱞ ᱯᱟᱲᱦᱟᱣ ᱚᱞ ᱯᱟᱲᱦᱟᱣ ᱦᱮᱡ ᱠᱟᱛᱮᱫ ᱡᱩᱫᱤ ᱟᱡ ᱫᱤᱥᱚᱢ ᱨᱮᱱ ᱦᱚᱲ ᱠᱚᱭ ᱚᱞ ᱯᱟᱲᱦᱟᱣ ᱠᱚᱣᱟ ᱠᱷᱟᱱ ᱥᱟᱱᱟᱢ ᱠᱚᱜᱮ ᱟᱹᱛᱩ ᱫᱤᱥᱚᱢ ᱨᱮᱱ ᱦᱚᱲ ᱦᱚᱸᱠᱚ ᱥᱮᱪᱮᱫᱚᱜᱼᱟ ᱟᱨ ᱡᱟᱦᱟᱸ ᱥᱚᱥᱠᱨᱤᱛᱤ ᱠᱚᱭ ᱪᱮᱫ ᱠᱚᱣᱟ ᱚᱱᱟ ᱠᱚ ᱡᱩᱫᱤ ᱠᱷᱟᱱ ᱪᱮᱫ ᱟᱠᱚᱣᱟᱭ ᱫᱤᱥᱚᱢ ᱨᱮᱦᱚᱸ ᱮᱱᱠᱷᱟᱱ ᱫᱚ ᱥᱟᱱᱟᱢ ᱦᱚᱲ ᱠᱚᱜᱮ ᱚᱱᱟ ᱥᱚᱥᱠᱨᱤᱛᱤ ᱵᱚᱱ ᱫᱚᱦᱚᱭᱟ ᱟᱨ ᱚᱱᱟ ᱛᱮᱜᱮ ᱵᱚᱱ ᱪᱟᱞᱟᱜᱼᱟ ᱡᱟᱦᱟᱸ ᱞᱮᱠᱟ ᱟᱹᱛᱩ ᱚᱲᱟᱜ ᱠᱚᱨᱮ ᱮᱱᱮᱡ ᱥᱮᱨᱮᱧ ᱠᱚ ᱪᱟᱞᱟᱜ ᱠᱟᱱᱟ ᱚᱱᱟ ᱠᱚ ᱡᱩᱫᱤ ᱥᱮᱪᱮᱫ ᱛᱟᱦᱮᱸ ᱡᱩᱫᱤ ᱥᱮᱪᱮᱫ ᱟᱠᱚᱣᱟᱭ ᱮᱱᱠᱷᱟᱱ ᱫᱚ ᱥᱟᱱᱟᱢ ᱠᱚᱜᱮ ᱠᱚ ᱥᱮᱪᱮᱫᱚᱜᱼᱟ ᱟᱨ ᱫᱤᱥᱚᱢ ᱠᱚᱨᱮ ᱦᱚᱸ ᱟᱡ ᱚᱞ ᱯᱟᱲᱦᱟᱣ ᱠᱟᱛᱮᱫ ᱡᱟᱦᱟᱸ ᱜᱮ ᱢᱮᱱᱟᱜ ᱠᱚ ᱫᱮᱥᱼᱵᱤᱫᱮᱥ ᱨᱮ ᱦᱚᱲ ᱥᱟᱞᱟᱜ ᱦᱚᱭ ᱪᱮᱫ ᱫᱟᱲᱮᱭᱟᱜᱼᱟ ᱟᱨ ᱩᱱᱠᱩ ᱥᱟᱞᱟᱜ ᱦᱚᱸ ᱟᱨ ᱨᱚᱲ ᱞᱟᱸᱫᱟ ᱠᱟᱛᱮᱜ ᱜᱮ ᱟᱵᱚ ᱫᱤᱥᱚᱢ ᱦᱚᱸ ᱟᱨᱦᱚᱸ ᱢᱟᱨᱟᱝᱮ ᱵᱮᱱᱟᱣᱟ ᱟᱨ ᱡᱟᱦᱟᱸᱜᱮ ᱦᱮᱡ ᱥᱮᱴᱮᱨ ᱦᱮᱡ ᱠᱟᱛᱮᱫ ᱟᱹᱛᱩ ᱫᱤᱥᱚᱢ ᱠᱚᱨᱮ ᱥᱟᱱᱟᱢ ᱠᱚᱜᱮ ᱥᱮᱪᱮᱫ ᱠᱚ ᱧᱟᱢᱟ ᱥᱚᱥᱠᱨᱤᱛᱤ ᱠᱚ ᱟᱵᱚ ᱦᱚᱸᱵᱚᱱ ᱢᱟᱱᱟᱣ ᱵᱟᱛᱟᱣ ᱞᱮᱠᱷᱟᱱ ᱟᱹᱛᱩ ᱚᱲᱟᱜ ᱠᱚᱨᱮ ᱦᱚᱸ ᱥᱮᱪᱮᱫ ᱨᱮᱵᱚᱱ ᱛᱟᱦᱮᱱᱟ